ᱟᱹᱞᱤᱧ ᱪᱮᱢᱵᱟᱨ ᱥᱮᱫ ᱨᱮᱜᱮ ᱢᱮᱱᱟᱜ ᱞᱤᱧᱟ ᱦᱮᱸ ᱞᱟᱹᱭ ᱫᱟᱲᱮᱭᱟᱜᱼᱟ ᱵᱤᱱ ᱦᱳᱭ ᱟᱫᱚ ᱦᱤᱡᱩᱜ ᱟᱹᱵᱤᱱ ᱛᱚᱵᱮ ᱦᱮᱸ ᱢᱮᱱᱟᱜᱼᱟ ᱱᱤᱛᱳᱜ ᱫᱚ ᱚᱱᱠᱟ ᱯᱮᱥᱮᱱᱴ ᱠᱚ ᱵᱟᱹᱱᱩᱜ ᱠᱚᱣᱟ ᱦᱮᱸ ᱱᱤᱦᱟᱹᱛᱤ ᱦᱮᱸ ᱚᱱᱠᱟ ᱢᱟ ᱡᱚᱛᱚᱣᱟᱜ ᱥᱩᱵᱤᱫᱷᱟ ᱵᱟᱝ ᱛᱟᱦᱮᱱᱟ ᱟᱫᱚ ᱵᱟᱝ ᱚᱱᱠᱟᱜᱮ ᱟᱛᱳ ᱴᱚᱞᱟ ᱨᱮᱱ ᱦᱚᱲ ᱠᱟᱹᱴᱤᱡ ᱵᱟᱲᱟᱭ ᱦᱚᱪᱚ ᱠᱚᱵᱮᱱ ᱟᱨ ᱟᱹᱜᱩ ᱦᱚᱪᱚ ᱠᱚᱵᱤᱱ ᱟᱹᱵᱤᱱ ᱱᱚᱰᱮ ᱦᱮᱡ ᱞᱮᱱ ᱵᱮᱱ ᱥᱮ ᱡᱟᱦᱟᱸ ᱞᱮᱠᱟᱨᱮ ᱥᱮᱴᱮᱨ ᱞᱮᱱ ᱵᱤᱱ ᱦᱮᱸ ᱱᱤᱦᱟᱹᱛᱤ ᱛᱟᱲᱟᱱ ᱫᱚ ᱟᱫᱚ ᱪᱮᱫᱟᱜ ᱵᱤᱱ ᱛᱟᱲᱟᱢᱟ ᱦᱟᱹᱥᱩᱭᱮᱫ ᱵᱤᱱ ᱠᱷᱟᱱ ᱫᱚ ᱡᱟᱦᱟᱸᱭ ᱜᱮ ᱟᱹᱜᱩ ᱦᱚᱪᱚ ᱠᱚᱵᱤᱱ ᱥᱮ

ᱟᱹᱵᱤᱱ ᱡᱟᱦᱟᱱᱟᱜ ᱜᱮᱵᱮᱱ ᱡᱟᱦᱟᱸ ᱪᱤᱠᱟᱹᱭ ᱠᱷᱟᱱ ᱟᱹᱞᱤᱧ ᱴᱷᱮᱱ ᱥᱮᱴᱮᱨᱚᱜ ᱵᱤᱱ ᱡᱚᱛᱚᱞᱤᱧ ᱚᱴᱟᱝ ᱜᱚᱫ ᱠᱟᱜᱼᱟ ᱚᱱᱟ ᱠᱚᱫᱚ ᱦᱟᱸᱜ ᱪᱮᱫ ᱦᱚᱸ ᱵᱟᱝ ᱠᱟᱱᱟ ᱟᱨ ᱢᱤᱫ ᱫᱤᱱ ᱦᱚᱸᱛᱚ ᱮᱢ ᱜᱮᱭᱟ ᱦᱟᱸᱜ ᱵᱷᱟᱲᱟ ᱠᱚᱫᱚ ᱟᱹᱵᱤᱱ ᱡᱟᱦᱟᱸᱭ ᱜᱮ ᱵᱩᱡᱷᱟᱹᱣ ᱵᱩᱡᱷᱤ ᱠᱟᱛᱮᱫ ᱟᱹᱜᱩ ᱦᱚᱪᱚ ᱠᱚᱵᱤᱱ ᱥᱮ ᱢᱤᱫ ᱫᱷᱟᱣ

ᱫᱟᱜ ᱢᱟ ᱱᱮᱛᱟᱨ ᱢᱟ ᱫᱟᱜ ᱫᱤᱱ ᱠᱟᱱ ᱜᱮᱭᱟ ᱟᱨ ᱟᱹᱞᱤᱧ ᱦᱚᱸᱛᱚ ᱦᱚᱥᱯᱤᱴᱟᱞ ᱵᱟᱹᱞᱤᱧ ᱪᱟᱞᱟᱣ ᱫᱟᱲᱮᱭᱟᱜᱼᱟ ᱦᱳᱭ ᱚᱱᱟ ᱦᱚᱨ ᱦᱚᱲ ᱫᱚ ᱟᱹᱵᱤᱱᱟᱜ ᱡᱟᱸᱦᱟᱭ ᱠᱚ ᱵᱟᱲᱟᱭ ᱱᱮᱛᱟᱨ ᱦᱚᱸ ᱟᱛᱳ ᱴᱚᱞᱟ ᱨᱮᱱ

ᱟᱨ ᱟᱹᱵᱤᱱ ᱵᱤᱱ ᱡᱟᱦᱟᱱᱟᱜ ᱜᱮᱵᱤᱱ ᱪᱤᱠᱟᱹᱜ ᱠᱟᱱᱥᱮ ᱥᱮᱴᱮᱨᱚᱜ ᱵᱤᱱ ᱥᱮ ᱟᱨᱮ ᱦᱚᱸ ᱴᱷᱤᱠᱼᱟ ᱟᱪᱪᱷᱟ ᱢᱟ ᱦᱤᱡᱩᱜ ᱠᱷᱟᱱ ᱵᱤᱱ ᱱᱚᱜᱼᱚᱸᱭ ᱤᱭᱟᱹᱭ ᱵᱤᱱ ᱥᱮ